ᱢᱟᱲᱟᱝ ᱛᱮᱭᱟᱜ ᱯᱷᱳᱱ ᱟᱨ ᱱᱮᱛᱟᱨ ᱮᱱᱰᱨᱚᱭᱮᱰ ᱯᱷᱳᱱ ᱨᱮᱭᱟᱜ ᱥᱮᱨᱢᱟᱼᱯᱟᱛᱟᱞ ᱯᱷᱟᱨᱟᱠ ᱢᱮᱱᱟᱜᱼᱟ ᱱᱟᱦᱟᱜ ᱱᱮᱛᱟᱨ ᱮᱱᱰᱨᱚᱭᱮᱰ ᱯᱷᱳᱱ ᱡᱟᱦᱟᱸᱢ ᱢᱚᱱᱮᱭᱟ ᱚᱱᱟᱜᱮᱢ ᱠᱟ ᱢᱤ ᱫᱟᱲᱮᱜᱼᱟ ᱥᱟᱶᱛᱮ ᱥᱮᱨᱮᱧ ᱟᱸᱡᱚᱢ ᱮᱛᱚᱦᱚᱵ ᱠᱟᱛᱮᱜ ᱪᱤᱛᱟᱹᱨ ᱛᱩᱞᱟᱹᱣ ᱯᱷᱤᱞᱤᱢ ᱧᱮᱞ ᱵᱷᱤᱰᱭᱳ ᱠᱚᱞᱛᱮ ᱨᱚᱯᱚᱲ ᱤᱱᱴᱟᱨᱱᱮᱴ ᱠᱷᱚᱱᱟᱜ ᱠᱤᱪᱷᱤ ᱰᱟᱣᱩᱱᱞᱳᱰ ᱜᱟᱱᱚᱜᱼᱟ ᱚᱱᱟ ᱵᱮᱜᱚᱨ ᱞᱟ ᱠᱛᱤᱭᱟᱱ ᱥᱟᱱᱟᱢ ᱠᱟ ᱢᱤ ᱟᱯᱟᱱ ᱟᱯᱤᱱᱜᱮ ᱠᱚᱨᱟᱣ ᱜᱟᱱᱚᱜᱼᱟ ᱡᱟᱦᱟᱸ ᱫᱚ ᱢᱟᱲᱟᱝ ᱛᱮᱭᱟᱜ ᱯᱷᱳᱱ ᱠᱚᱨᱮ ᱫᱚ ᱨᱚᱯᱚᱲ ᱟᱨ ᱢᱤᱫ ᱵᱟᱨ ᱥᱮᱨᱮᱧ ᱟᱨ ᱵᱷᱤᱰᱤᱭᱳ ᱧᱮᱞ ᱟᱨ ᱚᱱᱟ ᱡᱟ ᱥᱛᱤ ᱟᱭᱢᱟ ᱫᱚ ᱵᱟᱝ ᱠᱚᱨᱟᱣ ᱜᱟᱱᱚᱜᱼᱟ ᱟᱨ ᱥᱮᱫᱟᱭ ᱠᱷᱚᱱᱟᱜ ᱱᱮᱛᱟᱨ ᱱᱮᱴ ᱳᱣᱟᱨᱠ ᱡᱳᱜᱟᱡᱳᱜ ᱫᱚ ᱟᱹᱰᱤ ᱱᱟᱯᱟᱭ ᱟᱨ ᱟᱹᱰᱤ ᱞᱚᱜᱚᱱᱮ ᱠᱟᱹᱢᱤᱭᱟ ᱥᱮᱫᱟᱭ ᱱᱮᱴ ᱳᱣᱟᱨᱠ ᱵᱟᱨ ᱡᱤ ᱥᱮ ᱴᱩ ᱡᱤ ᱛᱟᱦᱮᱸ ᱠᱟᱱᱟ ᱱᱤᱛᱚᱜ ᱟᱨᱩ ᱯᱷᱮᱨᱟᱣ ᱠᱟᱛᱮᱜ ᱯᱮ ᱡᱤ ᱠᱷᱚᱱ ᱯᱩᱱ ᱡᱤ ᱯᱷᱟᱭᱤᱵᱷ ᱡᱤ ᱩᱱᱟᱹᱜ ᱦᱟᱵᱤᱡ ᱱᱮᱴ ᱳᱟᱨᱠ ᱞᱟᱦᱟ ᱟᱠᱟᱱᱟ ᱟᱨ ᱤᱧ ᱫᱚ ᱮᱭᱟᱨᱴᱮᱞ ᱥᱤᱢ ᱟᱨ ᱢᱚᱬᱮ ᱡᱤ ᱥᱮ ᱯᱷᱟᱭᱤᱵᱷ ᱡᱤ ᱱᱮᱴ ᱳᱣᱟᱨᱠ ᱠᱟᱱ ᱛᱤᱧᱟ ᱟᱨ ᱪᱟᱸᱫᱳ ᱨᱮ ᱵᱟᱨ ᱥᱟᱭ ᱟᱨᱮ ᱜᱮ ᱟᱨᱮ ᱴᱟᱠᱟ ᱨᱤᱪᱟᱨᱡᱽ ᱨᱤᱧ ᱠᱷᱚᱨᱚᱪ ᱜᱮᱭᱟ